ᱱᱤᱛᱚᱜ ᱤᱧ ᱡᱟᱦᱟᱸᱧ ᱢᱮᱱᱮᱫ ᱠᱟᱱ ᱛᱟᱦᱮᱱᱟ ᱡᱮ ᱟᱯᱮ ᱪᱮᱫ ᱯᱚᱥᱱᱚ ᱯᱮ ᱞᱟᱹᱭᱮᱫ ᱠᱟᱱ ᱛᱟᱦᱮᱱᱟ ᱛᱚ ᱤᱫᱤ ᱠᱟᱛᱮᱫ ᱜᱤᱧ ᱢᱮᱱᱮᱫᱼᱟ ᱡᱮ ᱡᱮᱢᱚᱱ ᱱᱚᱜᱼᱚᱸᱭ ᱱᱤᱛᱚᱜ ᱫᱚ ᱞᱟᱦᱟ ᱥᱮᱫᱟᱭ ᱠᱟᱛᱷᱟ ᱠᱚ ᱛᱚᱠᱷᱚᱱ ᱫᱚ ᱢᱟᱱᱮ ᱜᱟᱹᱰᱤ ᱜᱷᱳᱲᱟ ᱞᱟᱹᱜᱤᱫ ᱵᱟᱝ ᱡᱟᱦᱟᱱᱟᱜ ᱞᱟᱹᱜᱤᱫ ᱥᱚᱦᱚᱨ ᱛᱮ ᱵᱟᱝ ᱥᱚᱦᱚᱨ ᱛᱮᱵᱚᱱ ᱪᱟᱞᱟᱜ ᱠᱟᱱ ᱛᱟᱦᱮᱱ ᱜᱟᱹᱰᱤ ᱨᱮ ᱫᱮᱡᱚᱜ ᱠᱷᱟᱹᱛᱤᱨ ᱵᱟᱝ ᱡᱟᱦᱟᱱᱟᱜ ᱥᱚᱭᱫᱟ ᱵᱟᱡᱟᱨ ᱠᱷᱟᱹᱛᱤᱨ ᱛᱚ ᱚᱱᱟᱜᱮ ᱱᱤᱛᱚᱜ ᱤᱧ ᱢᱮᱱᱮᱫᱼᱟ ᱡᱮ ᱱᱤᱛᱚᱜ ᱫᱚ ᱟᱹᱰᱤ ᱥᱩᱵᱤᱫᱷᱟᱣ ᱠᱟᱱᱟ ᱡᱮ ᱟᱵᱚ ᱵᱟᱡᱟᱨ ᱛᱮ ᱵᱟᱝ ᱪᱟᱞᱟᱜ ᱦᱩᱭᱩᱜ ᱠᱟᱱ ᱛᱟᱵᱳᱱᱟ ᱜᱟᱹᱰᱤ ᱜᱳᱲᱟ ᱟᱵᱚ ᱟᱛᱳ ᱨᱮᱜᱮ ᱵᱚᱱ ᱧᱟᱢᱮᱜᱼᱟ ᱫᱳᱠᱟᱱ ᱵᱟᱥᱚᱱ ᱟᱵᱚ ᱡᱚᱛᱚ ᱠᱤᱪᱷᱩ ᱜᱮ ᱟᱛᱳ ᱨᱮᱵᱚᱱ ᱧᱟᱢᱮᱜᱼᱟ ᱮᱱᱠᱷᱟᱱ ᱥᱩᱡᱳᱜᱽ ᱥᱩᱵᱤᱫᱷᱟ ᱚᱞ ᱯᱟᱲᱦᱟᱣ ᱜᱤᱫᱟᱹᱨᱼᱯᱤᱫᱟᱹᱨ ᱠᱚ ᱡᱚᱛᱚ ᱠᱤᱪᱷᱩ ᱜᱮ ᱟᱵᱚ ᱥᱩᱡᱳᱜᱽ ᱥᱩᱵᱤᱫᱷᱟ ᱵᱚᱱ ᱧᱟᱢᱮᱜᱼᱟ ᱟᱨ ᱞᱟᱦᱟ ᱡᱩᱜᱽ ᱨᱮ ᱡᱮᱴᱟ ᱦᱩᱭᱩᱜ ᱛᱟᱦᱮᱱ ᱥᱮᱴᱟ ᱫᱚ ᱡᱮᱢᱚᱱ ᱵᱟᱡᱟᱨ ᱨᱮ ᱟᱵᱚ ᱪᱟᱞᱟᱜ ᱦᱩᱭᱩᱜ ᱠᱟᱱ ᱛᱟᱵᱳᱱ ᱛᱟᱦᱮᱱ ᱚᱞ ᱯᱟᱲᱦᱟᱣ ᱞᱟᱹᱜᱤᱫ ᱵᱟ ᱡᱟᱦᱟᱱᱟᱜ ᱠᱤᱨᱤᱧ ᱞᱟᱹᱜᱤᱫ ᱛᱚ ᱚᱱᱟ ᱠᱚ ᱠᱟᱛᱟ ᱛᱮᱜᱮ ᱛᱚ ᱱᱤᱛᱚᱜ ᱟᱵᱚ ᱡᱚᱛᱚ ᱥᱩᱡᱳᱜᱽ ᱥᱩᱵᱤᱫᱷᱟ ᱟᱛᱳ ᱨᱮᱜᱮ ᱵᱚᱱ ᱧᱟᱢᱮᱜᱼᱟ ᱵᱟᱝ ᱵᱚᱱ ᱧᱮᱞ ᱧᱟᱢᱮᱜᱼᱟ ᱡᱚᱛᱚ ᱠᱤᱪᱷᱩᱜᱮ ᱟᱵᱚ ᱢᱟᱱᱮ ᱡᱚᱛᱚᱵᱚᱱ ᱥᱩᱡᱳᱜᱽ ᱥᱩᱵᱤᱫᱷᱟ ᱵᱚᱱ ᱞᱟᱹᱭ ᱫᱟᱲᱮᱜ ᱠᱟᱱᱟ ᱛᱚ ᱚᱱᱠᱟ ᱜᱮ ᱞᱟᱦᱟ ᱛᱮᱫᱚ ᱡᱚᱛᱚ ᱠᱤᱪᱷᱩ ᱵᱟᱦᱨᱮ ᱵᱟᱡᱟᱨ ᱛᱮᱵᱚᱱ ᱪᱟᱞᱟᱜ ᱠᱟᱱ ᱛᱟᱦᱮᱱᱟ ᱡᱟᱦᱟᱱᱟᱜ ᱢᱟᱱᱮ ᱡᱟᱦᱟᱱᱟᱜ ᱩᱛᱩ ᱛᱮᱭᱟᱜ ᱥᱚᱭᱫᱟ ᱠᱚ ᱞᱟᱹᱜᱤᱫ ᱛᱮᱦᱚᱸ ᱵᱟᱡᱟᱨ ᱵᱚᱱ ᱪᱟᱞᱟᱜ ᱠᱟᱱ ᱛᱟᱦᱮᱸᱜ ᱱᱤᱛᱚᱜ ᱫᱚ ᱚᱱᱠᱟ ᱵᱟᱝ ᱪᱟᱞᱟᱜ ᱦᱩᱭᱩᱜ ᱠᱟᱱᱟ ᱟᱛᱳ ᱨᱮᱜᱮ ᱦᱟᱹᱴᱭᱟᱹ ᱦᱩᱭᱩᱜ ᱠᱟᱱᱟ ᱵᱟᱝ ᱡᱚᱛᱚ ᱠᱤᱪᱷᱩ ᱥᱩᱵᱤᱫᱷᱟ ᱵᱚᱱ ᱧᱟᱢᱮᱜᱼᱟ ᱟᱵᱚ